ᱡᱷᱟᱹᱞ ᱯᱟᱭᱨᱟᱜ ᱠᱷᱟᱱᱮᱢ ᱢᱟᱲᱟᱝ ᱦᱚᱲᱢᱚ ᱨᱮ ᱥᱟᱦᱮᱫ ᱵᱮᱥᱴᱷᱤ ᱤᱫᱤ ᱢᱮ ᱚᱱᱟ ᱯᱚᱨᱮ ᱩᱱᱩᱢᱚᱜ ᱢᱮ ᱩᱱᱩᱢ ᱠᱟᱛᱮ ᱪᱮᱫᱟᱜ ᱢᱮ ᱟᱨᱦᱚᱸ ᱚᱰᱚᱠᱚᱜ ᱢᱮ ᱚᱱᱟ ᱦᱤᱥᱟᱹᱵ ᱛᱮ ᱯᱟᱭᱨᱟᱜ ᱢᱮ ᱵᱟᱹᱭ ᱵᱟᱹᱭᱛᱮ ᱵᱟᱠᱷᱟᱱᱮᱢ ᱞᱟᱸᱜᱟᱜᱼᱟ ᱚᱱᱟ ᱯᱚᱨᱮ ᱠᱤᱪᱷᱤᱢ ᱩᱱᱩᱢᱚᱜᱼᱟ ᱠᱤᱪᱷᱤ ᱟᱨᱦᱚᱸ ᱛᱤ ᱛᱮᱢ ᱤᱭᱟᱹ ᱤᱫᱤᱭᱟ ᱦᱮᱞᱠᱟᱣ ᱦᱮᱞᱠᱟᱣ ᱤᱫᱤᱭᱟ ᱛᱤ ᱚᱱᱟ ᱦᱤᱥᱟᱹᱵ ᱛᱮ ᱟᱢ ᱛᱟᱦᱮᱱᱟᱢ ᱡᱟᱦᱟᱸ ᱛᱤᱱᱟᱹᱜ ᱞᱟᱸᱜᱟᱜᱼᱟ ᱟᱨᱦᱚᱸ ᱡᱤᱨᱟᱹᱣ ᱧᱚᱜᱼᱟ ᱚᱱᱠᱟ ᱚᱱᱠᱟ ᱛᱮᱜᱮ ᱵᱟᱹᱭ ᱵᱟᱹᱭᱛᱮ ᱯᱟᱭᱨᱟᱜ ᱢᱮ ᱮᱱᱮ ᱮᱱᱟᱝ ᱥᱟᱺᱜᱤᱧ ᱮᱢ ᱪᱟᱞᱟᱣ ᱫᱟᱲᱮᱭᱟᱜᱼᱟ ᱚᱱᱟ ᱠᱷᱟᱱ ᱟᱨ ᱵᱟᱠᱷᱟᱱ ᱴᱟᱴᱠᱟᱢ ᱤᱭᱟᱹ ᱞᱮᱠᱷᱟᱱ ᱢᱩ ᱠᱚᱨᱮ ᱦᱚᱸ ᱫᱟᱜ ᱵᱚᱞᱚᱱᱟ ᱚᱱᱟ ᱦᱤᱥᱟᱹᱵ ᱛᱮ ᱵᱟᱧᱪᱟᱣ ᱛᱟᱦᱮᱱ ᱢᱮ ᱡᱟᱦᱟᱸ ᱦᱤᱥᱟᱹᱵ ᱡᱤᱞᱤᱧ ᱯᱟᱨᱟᱜ ᱨᱮᱭᱟᱜ ᱠᱷᱟᱱ ᱚᱱᱟ ᱦᱤᱥᱟᱹᱵ ᱠᱚᱱᱯᱷᱤᱰᱮᱱᱥ ᱱᱤᱡᱚᱥ ᱪᱮᱛᱟᱱ ᱨᱮ ᱥᱟᱦᱮᱫ ᱥᱟᱺᱜᱤᱧ ᱫᱷᱟᱨᱟ ᱤᱫᱤ ᱯᱟᱲᱟᱜᱼᱟ ᱠᱟᱛᱮᱫ ᱥᱟᱺᱜᱤᱧ ᱮᱢ ᱪᱟᱞᱟᱣ ᱫᱟᱲᱮᱭᱟᱜᱼᱟ ᱡᱟᱦᱟᱸ ᱦᱤᱥᱟᱹᱵ ᱛᱮ ᱞᱟᱸᱜᱟ ᱧᱚᱜ ᱞᱮᱱᱠᱷᱟᱱᱮᱢ ᱟᱨᱦᱚᱸ ᱚᱱᱟ ᱠᱚᱨᱮ ᱱᱟᱥᱮᱱᱟᱜ ᱡᱤᱨᱟᱹᱣ ᱧᱚᱜ ᱠᱟᱛᱮ ᱟᱨᱦᱚᱸ ᱛᱤ ᱞᱟᱲᱟᱣ ᱢᱮ ᱛᱚᱵᱮᱱᱟᱝ ᱥᱟᱹᱜᱤᱧ ᱥᱮᱫ ᱮᱢ ᱥᱮᱱ ᱫᱟᱲᱮᱭᱟᱜᱼᱟ ᱡᱟᱦᱟᱸ ᱦᱤᱥᱟᱹᱵ ᱡᱟᱸᱜᱟ ᱟᱨ ᱛᱤ ᱵᱟᱱᱟᱨ ᱵᱮᱵᱚᱦᱟᱨ ᱯᱟᱲᱟᱣ ᱟᱢᱟ ᱛᱚᱵᱮ ᱮᱱᱟᱝ ᱦᱚᱲᱢᱚ ᱨᱮᱭᱟᱜ ᱡᱚᱛᱚ ᱯᱟᱨᱴᱥ ᱦᱤᱞᱟᱹᱜᱼᱟ ᱛᱚᱵᱮ ᱮᱱᱟᱝ ᱮᱢ ᱪᱟᱞᱟᱣ ᱫᱟᱲᱮᱭᱟᱜᱼᱟ ᱢᱟᱲᱟᱝ ᱥᱮᱫ ᱟᱨ ᱞᱟᱸᱜᱟ ᱦᱚᱸ ᱩᱱᱟᱹᱜ ᱫᱚ ᱵᱟᱭ ᱵᱩᱡᱷᱟᱹᱜᱼᱟ ᱟᱨ ᱵᱟᱠᱷᱟᱱ ᱞᱟᱸᱜᱟ ᱰᱷᱮᱨ ᱦᱟᱨᱩ ᱦᱩᱭᱩᱜᱼᱟ ᱚᱱᱟ ᱦᱤᱥᱟᱹᱵ ᱛᱮ ᱵᱟᱹᱭ ᱵᱟᱹᱭᱛᱮ ᱯᱟᱭᱨᱟᱜ ᱢᱮ ᱪᱟᱞᱟᱜ ᱢᱮ ᱱᱟᱯᱟᱭᱮᱢ ᱛᱟᱦᱮᱱᱟ